ᱦᱮᱞᱳ ᱟ ᱱᱤᱭᱟᱹ ᱫᱚ ᱵᱳᱞᱯᱩᱨ ᱴᱮᱞᱤ ᱠᱳᱢᱯᱟᱱᱤ ᱠᱟᱱᱟ ᱚ ᱤᱧᱟᱹᱜ ᱢᱤᱫᱴᱮᱡ ᱤᱧ ᱫᱚ ᱡᱚᱜᱚᱱᱱᱟᱛᱷ ᱢᱩᱨᱢᱩᱧ ᱞᱟᱹᱭ ᱮᱫ ᱠᱟᱱᱟ ᱵᱟᱱᱯᱩᱨ ᱠᱷᱚᱡ ᱟᱡ ᱤᱧᱟᱹᱜ ᱢᱤᱫᱴᱮᱡ ᱢᱳᱵᱟᱭᱤᱞ ᱫᱚᱨᱠᱟᱨ ᱠᱚᱜᱼᱟ ᱱᱟᱣᱟ ᱱᱟᱣᱟ ᱢᱳᱵᱟᱭᱤᱞ ᱦᱮᱡ ᱠᱟᱱᱟ ᱠᱟᱹᱴᱤᱡ ᱮᱢ ᱞᱟᱹᱭ ᱟᱹᱧ ᱠᱷᱟᱡ ᱵᱷᱟᱜᱤ ᱠᱚᱜᱼᱟ ᱦᱮᱸ ᱱᱟᱣᱟ ᱱᱟᱣᱟ ᱛᱟᱭᱛᱚ ᱚ ᱟᱪᱪᱷᱟ ᱛᱳ ᱤᱧ ᱨᱤᱭᱮᱞᱢᱤ ᱨᱮᱭᱟᱜ ᱡᱟᱸᱦᱟ ᱴᱟᱜ ᱱᱟᱣᱟ ᱢᱳᱵᱟᱭᱤᱞ ᱠᱟᱱᱟ ᱚᱱᱟᱴᱟᱜ ᱨᱮᱱᱟᱜ ᱵᱟᱠᱷᱟᱨᱟ ᱛᱮ ᱞᱟᱹᱭ ᱟᱹᱧ ᱢᱮ ᱟᱪᱪᱷᱟ ᱟᱪᱪᱷᱟ ᱟᱨ ᱤᱭᱟᱹ ᱚᱱᱟ ᱨᱮᱭᱟᱜ ᱫᱟᱢ ᱫᱚ ᱛᱤᱱᱟᱹᱜ ᱠᱟᱱᱟ ᱟᱪᱪᱷᱟ ᱟᱪᱪᱷᱟ ᱟᱪᱪᱷᱟ ᱟᱪᱪᱷ ᱡᱚᱫᱤ ᱱᱤᱭᱟᱹ ᱡᱟᱸᱦᱟ ᱴᱟᱜ ᱞᱮᱴᱮᱥᱴ ᱩᱰᱩᱠ ᱠᱟᱱᱟ ᱚᱱᱟ ᱡᱩᱫᱤᱧ ᱦᱟᱛᱟᱣ ᱠᱷᱟᱡ ᱫᱚ ᱤᱧ ᱛᱤᱱᱟᱹᱜ ᱰᱤᱥᱠᱟᱣᱩᱱᱴ ᱤᱧ ᱧᱟᱢ ᱟ ᱟᱨᱠᱤ ᱦᱮᱸ ᱦᱮᱸ ᱟᱪᱪᱷᱟ ᱦᱮᱸ ᱡᱚᱛᱚᱜᱮ ᱴᱷᱤᱠᱜᱮᱭᱟ ᱤᱧᱟᱹᱢᱟ ᱯᱚᱭᱥᱟ ᱠᱟᱹᱴᱤᱡ ᱠᱚᱢ ᱧᱚᱜ ᱜᱮ ᱮᱠᱴᱩ ᱵᱮᱥᱤ ᱫᱚ ᱵᱟᱝ ᱳᱭ ᱯᱟᱥᱥᱳ ᱴᱟᱠᱟ ᱜᱟᱱ ᱠᱚᱢᱚᱜ ᱠᱟᱱᱟ ᱧᱮᱞᱢᱮ ᱡᱚᱫᱤ ᱮᱰᱡᱟᱥᱴ ᱫᱟᱲᱮᱭᱟᱜ ᱠᱷᱟᱱ ᱵᱟᱠᱷᱟᱡ ᱚᱱᱟᱜᱤᱧ ᱠᱩᱥᱤᱭᱟᱜ ᱠᱟᱱᱟ ᱛᱚ ᱚᱱᱮ ᱡᱟᱸᱦᱟ ᱦᱮᱸ ᱦᱮᱸ ᱚᱱᱮᱢ ᱥᱳᱞᱳ ᱦᱟᱡᱟᱨ ᱨᱮᱱᱟᱜ ᱡᱟᱸᱦᱟᱢ ᱞᱟᱹᱭ ᱠᱮᱜ ᱮ ᱳᱭᱟᱱ ᱚᱱᱟ ᱴᱟᱜ ᱟᱪᱪᱷ ᱦᱮᱸ ᱦᱮᱸ ᱦᱮᱸ ᱠᱟᱹᱴᱤᱡ ᱠᱟᱹᱴᱤᱡ ᱜᱚᱞᱯᱷᱚ ᱠᱟᱛᱮᱜ ᱞᱟᱹᱭ ᱤᱧ ᱢᱮ ᱚᱱᱠᱟᱜᱮ ᱴᱷᱤᱠ ᱴᱷᱤᱠ ᱜᱮᱭᱟ ᱟᱹᱰᱤ ᱟᱹᱰᱤ ᱥᱟᱨᱦᱟᱣ ᱤᱧ ᱟᱹᱰᱤ ᱞᱚᱜᱚᱱ ᱚᱱᱟ ᱯᱷᱳᱱᱜᱮ ᱫᱚᱨᱠᱟᱨᱤᱧᱟ ᱤᱧ ᱢᱟ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱦᱟᱛᱟᱣ ᱢᱟ ᱦᱟᱛᱟᱣ ᱥᱟᱱᱟᱭᱤᱧ ᱠᱟᱱᱜᱮ ᱠᱤᱱᱛᱩ ᱯᱚᱭᱥᱟ ᱜᱮ ᱮᱠᱴᱩ ᱮᱸᱴᱠᱮᱴᱚᱬᱮᱜ ᱠᱟᱱᱟᱧ ᱵᱟᱝᱠᱷᱟᱱ ᱦᱟᱛᱟᱣᱟ ᱧᱮᱞ ᱠᱟᱜ ᱜᱤᱧ ᱵᱟᱝᱠᱷᱟᱱ ᱚᱱᱟ ᱦᱮᱰᱯᱷᱳᱱ ᱫᱚ ᱯᱚᱨᱮᱧ ᱦᱟᱛᱟᱣᱟ ᱤᱭᱟᱹ ᱯᱷᱳᱱ ᱜᱤᱧ ᱦᱟᱛᱟᱣ ᱞᱟᱦᱟ ᱠᱟᱜ ᱜᱮ ᱛᱟᱨᱯᱚᱨᱮ ᱯᱚᱨᱮ ᱧᱮᱞᱚᱜᱼᱟ ᱚᱱᱟᱫᱚ ᱦᱮᱸ ᱟᱨ ᱤᱭᱟᱹ ᱢᱮᱱᱮᱫ ᱛᱟᱸᱦᱮᱱᱟᱹᱧ ᱰᱮᱞᱤᱵᱷᱟᱨᱤ ᱰᱮᱞᱤᱵᱷᱟᱨᱤ ᱫᱚ ᱚᱲᱟᱜ ᱛᱮᱯᱮ ᱟᱹᱜᱩ ᱦᱚᱴᱚ ᱠᱟᱜᱼᱟ ᱥᱮ ᱪᱟᱞᱟᱣ ᱦᱩᱭᱩᱜᱼᱟ ᱚᱱᱟ ᱫᱚᱠᱟᱱ ᱨᱮᱜᱮ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱤᱧᱟᱹᱜ ᱚᱲᱟᱜ ᱢᱟᱛᱚ ᱟᱹᱰᱤ ᱥᱟᱹᱜᱤᱧᱨᱮ ᱟᱨ ᱟᱸᱡᱚᱢ ᱠᱟᱫᱟᱧ ᱜᱮ ᱚᱱᱟ ᱫᱚᱠᱟᱱ ᱨᱮ ᱵᱮᱥ ᱵᱮ ᱯᱷᱳᱱ ᱦᱤᱡᱩᱜ ᱠᱟᱱᱟ ᱟᱵᱟᱨ ᱚᱱᱟ ᱮᱠᱴᱩ ᱦᱮᱸ ᱵᱷᱟᱹᱜᱤ ᱵᱷᱟᱹᱜᱤ ᱯᱷᱳᱱ ᱚᱱᱰᱮ ᱠᱷᱚᱡ ᱜᱮ ᱟᱭᱢᱟ ᱦᱚᱲ ᱠᱚ ᱦᱟᱛᱟᱣᱟ ᱠᱟᱫᱟ ᱛᱚ ᱤᱧ ᱟᱸᱡᱚᱢ ᱠᱟᱛᱮᱜ ᱜᱤᱧ ᱯᱷᱳᱱ ᱠᱟᱫᱟ ᱟᱫᱚ ᱤᱧᱟᱹᱜ ᱚᱲᱟᱜ ᱢᱟᱛᱚ ᱟᱹᱰᱤ ᱥᱟᱹᱜᱤᱧ ᱨᱮ ᱛᱳ ᱟᱯᱮ ᱡᱚᱫᱤ ᱯᱮ ᱯᱟᱨᱮᱜ ᱠᱷᱟᱡ ᱫᱚ ᱚᱲᱟᱜ ᱨᱮᱯᱮ ᱟᱹᱜᱩ ᱦᱚᱴᱚ ᱠᱷᱟᱡ ᱫᱚ ᱟᱹᱰᱤ ᱟᱹᱰᱤᱜᱮ ᱥᱟᱨᱦᱟᱣ ᱦᱩᱭ ᱠᱚᱜᱼᱟ ᱮᱵᱟᱨ ᱡᱚᱫᱤ ᱢᱮᱱᱟᱜ ᱠᱷᱟᱡ ᱯᱷᱮᱥᱮᱞᱤᱴᱤ ᱫᱚ ᱵᱷᱟᱜᱤ ᱦᱩᱭ ᱠᱚᱜᱼᱟ ᱟᱨᱠᱤ ᱟᱨ ᱯᱮᱢᱮᱱᱴ ᱫᱚ ᱤᱧ ᱚᱱᱞᱟᱭᱤᱱ ᱛᱤᱧ ᱯᱮᱢᱮᱱ ᱟᱯᱮᱭᱟ ᱚᱱᱟ ᱠᱚᱫᱚ ᱠᱳᱱᱳ ᱚᱥᱩᱵᱤᱫᱷᱟ ᱵᱟᱝ ᱦᱩᱭᱩᱜᱼᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱤᱧᱟᱹᱜ ᱚᱲᱟᱜ ᱨᱮᱱᱟᱜ ᱮᱰᱨᱮᱥ ᱠᱚ ᱚᱞ ᱠᱟᱹᱛᱧ ᱢᱮ ᱦᱮᱸ ᱚᱲᱟᱜ ᱫᱚ ᱦᱩᱭᱩᱜ ᱠᱟᱱᱟ ᱵᱟᱸᱫᱷᱯᱩᱠᱩᱨ ᱟᱨ ᱟᱨ ᱯᱩᱞᱤᱥ ᱯᱳᱥᱴ ᱚᱯᱷᱤᱥ ᱫᱚ ᱦᱩᱭᱩᱜ ᱠᱟᱱᱟ ᱠᱷᱚᱧᱡᱚᱱᱯᱩᱨ ᱟᱨ ᱛᱷᱟᱱᱟ ᱫᱚ ᱦᱩᱭᱩᱜ ᱠᱟᱱᱟ ᱯᱟᱲᱩᱭ ᱯᱤᱱ ᱱᱚᱢᱵᱟᱨ ᱦᱩᱭᱩᱜ ᱠᱟᱱᱟ ᱥᱟᱛ ᱮᱠ ᱛᱤᱱ ᱮᱠ ᱫᱩᱭ ᱮᱠ ᱦᱮᱸ ᱦᱮᱸ ᱴᱷᱤᱠ ᱜᱮᱭᱟ ᱟᱹᱰᱤ ᱟᱹᱰᱤ ᱥᱟᱨᱦᱟᱣ ᱦᱮᱸ